ᱦᱮᱸ ᱚᱠᱟᱨᱮ ᱢᱮᱱᱟᱜ ᱢᱮᱭᱟ ᱥᱟᱜᱮᱱ ᱚ ᱵᱳᱞᱯᱩᱨ ᱟᱲᱮ ᱨᱮ ᱟᱪᱪᱷᱟ ᱫᱤᱭᱮᱹ ᱟᱪᱪᱷᱟ ᱚᱱᱛᱮ ᱨᱮ ᱛᱷᱚᱲᱟ ᱢᱤᱫᱴᱮᱡ ᱜᱟᱹᱰᱤ ᱮᱢ ᱞᱮᱠᱷᱟᱱ ᱵᱟᱝ ᱜᱟᱱ ᱠᱚᱜᱼᱟ ᱚᱱᱛᱮ ᱨᱟᱥᱛᱟ ᱠᱚ ᱪᱮᱫ ᱞᱮᱠᱟ ᱚᱱᱛᱮ ᱴᱷᱤᱠᱼᱴᱷᱟᱠ ᱜᱮᱭᱟ ᱥᱮᱵᱟᱝ ᱚᱱᱛᱮᱱᱟᱜ ᱨᱟᱥᱛᱟ

ᱟᱪᱪᱷᱟᱼᱟᱪᱪᱷᱟ ᱮᱸ ᱵᱟᱝᱠᱷᱟᱡ ᱤᱧ ᱢᱮᱱᱮᱫ ᱠᱟᱱ ᱛᱟᱦᱮᱱᱟ ᱪᱮᱫ ᱚᱱᱛᱮ ᱨᱮ ᱢᱤᱫᱴᱮᱡ ᱜᱟᱹᱰᱤ ᱮᱢ ᱞᱮᱠᱷᱟᱡ ᱵᱮᱥ ᱪᱟᱞᱟᱣ ᱠᱚᱜᱼᱟ ᱚᱱᱛᱮ ᱨᱮ ᱥᱮ ᱟᱢ ᱤᱭᱟᱹ ᱨᱮ ᱰᱟᱭᱵᱷᱟᱨ ᱠᱩ ᱢᱮᱱᱟᱜ ᱠᱚ ᱠᱷᱟᱡ ᱩᱱᱠᱩ ᱮᱢ ᱠᱟᱛᱮ ᱜᱟᱹᱰᱤ ᱵᱟᱢ ᱪᱟᱞᱟᱣ ᱠᱚᱣᱟ ᱚᱱᱛᱮ ᱨᱮ ᱮᱢ ᱞᱮᱠᱷᱟᱡ

ᱟᱫᱚ ᱤᱭᱟᱹ ᱞᱮᱠᱷᱟᱡ ᱟᱹᱰᱤ ᱵᱷᱟᱹᱜᱤ ᱜᱮ ᱦᱩᱭ ᱠᱚᱜᱼᱟ ᱪᱮᱫᱟᱜ ᱥᱮ ᱜᱟᱹᱰᱤ ᱢᱮᱱᱟᱜ ᱜᱮᱭᱟ ᱛᱚ ᱫᱩᱲᱩᱵ ᱢᱮᱱᱟᱜᱼᱟ ᱱᱚᱸᱰᱮ ᱚᱲᱟᱜ ᱥᱮᱡ ᱨᱮᱜᱮ ᱫᱩᱲᱩᱵ ᱢᱮᱱᱟᱜ ᱠᱟᱫᱟ ᱢᱤᱜᱴᱷᱮᱡ ᱮᱠᱷᱚᱱ ᱮᱸ ᱰᱟᱭᱵᱟᱨ ᱦᱚᱸ ᱥᱮᱸᱫᱽᱨᱟ ᱦᱩᱭᱩᱜ ᱠᱟᱱᱟ ᱮᱸ ᱡᱩᱫᱤ ᱦᱮᱱᱟᱜ ᱠᱩ ᱠᱷᱟᱡ ᱤᱭᱟᱹ ᱨᱮ ᱦᱟᱛᱟᱣ ᱢᱮ ᱠᱷᱳᱡ ᱦᱟᱛᱟᱣ ᱢᱮ ᱚᱱᱟᱯᱚᱨᱮ ᱟᱢᱟᱜ ᱯᱚᱨᱤᱪᱤᱛ ᱢᱮᱱᱟᱜ ᱠᱩ ᱠᱷᱟᱡ ᱡᱟᱦᱟᱸᱭ ᱚᱱᱠᱟᱞᱮᱠᱟ ᱚᱱᱟ ᱜᱟᱹᱰᱤᱧ ᱮᱢ ᱫᱟᱲᱮᱣᱟᱠᱚᱣᱟ ᱟᱨᱦᱚᱸ ᱢᱤᱫᱴᱮᱡ ᱜᱟᱹᱰᱤ ᱮᱠᱷᱚᱱ ᱥᱟᱨᱵᱷᱤᱥᱤᱝ ᱫᱚᱦᱚ ᱢᱮᱱᱟᱜ ᱜᱮᱭᱟ ᱚᱱᱟ ᱵᱟᱠᱷᱨᱟ ᱛᱮᱦᱚᱸ ᱟᱨᱦᱚᱸ ᱡᱟᱹᱨᱩᱲᱟ ᱦᱟᱸᱜ ᱮᱠᱷᱚᱱ ᱠᱤᱪᱷᱩ ᱫᱤᱱ ᱯᱚᱨᱮ ᱟᱫᱚ ᱧᱮᱞ ᱠᱚᱢ ᱡᱩᱫᱤ ᱚᱱᱠᱟᱞᱮᱠᱟ ᱚᱱᱠᱟᱱ ᱜᱤᱫᱽᱨᱟᱹ ᱢᱮᱱᱟᱜ ᱠᱚᱠᱷᱟᱡ ᱵᱷᱟᱹᱜᱤ ᱜᱤᱫᱽᱨᱟᱹ ᱠᱤᱱᱛᱩ ᱱᱚᱝᱠᱟ ᱵᱟᱨ ᱫᱤᱱᱮᱭ ᱦᱤᱡᱩᱜᱼᱟ ᱪᱟᱞᱟᱜᱼᱟ ᱟᱨᱮᱭ ᱦᱤᱡᱩᱜᱼᱟ ᱱᱚᱝᱠᱟ ᱫᱚ ᱵᱟᱝ ᱵᱟᱨᱫᱤᱱᱮᱭ ᱪᱟᱞᱟᱣ ᱠᱮᱫ ᱜᱮ ᱜᱟᱹᱰᱤ ᱛᱟᱨᱯᱚᱨ ᱚᱠᱟᱛᱮᱪᱚᱭ ᱫᱟᱹᱲ ᱠᱟᱜᱼᱟ ᱦᱟᱸᱰᱮᱼᱱᱟᱰᱮᱭ ᱧᱩ ᱠᱟᱜᱼᱟ ᱧᱩ ᱵᱩᱞ ᱠᱚᱜᱼᱟᱭ ᱚᱱᱠᱟᱱ ᱜᱤᱫᱽᱨᱟᱹ ᱫᱚ ᱵᱟᱝ ᱮᱠᱫᱚᱢ ᱵᱤᱥᱥᱟᱥᱡᱳᱜᱽᱜᱚ ᱜᱤᱫᱽᱨᱟᱹ ᱮᱠᱫᱚᱢ ᱵᱷᱟᱹᱜᱤ ᱜᱤᱫᱽᱨᱟᱹ ᱟᱨᱠᱤ ᱚᱱᱠᱟᱱ ᱠᱚ ᱧᱮᱞ ᱠᱚᱢ ᱦᱮᱸ ᱦᱚᱸ ᱦᱮᱸ ᱟᱪᱪᱷᱟᱼᱟᱪᱪᱷᱟ ᱦᱮᱸ ᱦᱮᱸ ᱦᱮᱸ

ᱦᱩᱸ ᱦᱩᱸ ᱦᱮᱸ ᱚᱱᱟ ᱟᱫᱚ ᱛᱮᱦᱮᱧ ᱜᱟᱯᱟ ᱫᱚ ᱟᱢᱦᱚᱸ ᱟᱢᱦᱚᱸ ᱥᱚᱛᱚᱨᱠᱚᱢ ᱛᱟᱦᱮᱱᱟ ᱡᱮᱢᱚᱱ ᱦᱟᱺᱰᱤ ᱧᱩ ᱠᱟᱛᱮ ᱮᱠᱫᱚᱢ ᱜᱟᱹᱰᱤ ᱫᱚ ᱮᱠᱫᱚᱢ ᱟᱞᱚᱢ ᱡᱚᱴᱮᱫᱟ ᱜᱟᱹᱰᱤᱨᱮᱢ ᱫᱮᱡᱚᱜ ᱠᱷᱟᱱ ᱫᱚ ᱡᱮᱫᱤᱱ ᱰᱤᱭᱩᱴᱤ ᱨᱮᱢ ᱛᱟᱦᱮᱱᱟ ᱛᱚᱠᱷᱚᱱ ᱫᱚ ᱮᱠᱫᱚᱢ ᱦᱟᱺᱰᱤ ᱫᱚ ᱵᱟᱝᱜᱮ ᱤᱭᱟᱹᱣᱟ ᱵᱟᱝ ᱴᱷᱤᱠᱟ ᱚᱱᱟ ᱠᱚᱦᱚᱸ ᱟᱢ ᱠᱷᱮᱭᱟᱞᱮᱢ ᱫᱚᱦᱚᱭᱟ ᱦᱩᱸ ᱦᱩᱸ ᱦᱩᱸ ᱮᱠᱫᱚᱢ ᱱᱚᱣᱟ ᱠᱟᱛᱷᱟ ᱫᱚ ᱮᱠᱫᱚᱢ ᱫᱤᱥᱟᱹ ᱫᱚᱦᱚᱭᱟ ᱟᱨ ᱵᱟᱝᱠᱷᱟᱡ ᱟᱹᱰᱤ ᱛᱮᱦᱮᱧ ᱜᱟᱯᱟᱢ ᱧᱮᱞᱮᱫ ᱜᱮᱭᱟ ᱛᱚ ᱛᱤᱱᱟᱹᱜ ᱮᱠᱥᱤᱰᱮᱱᱴ ᱜᱟᱹᱰᱤ ᱦᱚᱸ ᱰᱷᱮᱨᱮᱱᱟ ᱵᱟᱭᱤᱠ ᱵᱟᱞᱟ ᱠᱚᱦᱚᱸ ᱟᱹᱣᱲᱤ ᱜᱮᱠᱚ ᱪᱟᱞᱟᱣᱮᱫᱟ ᱟᱢᱫᱚ ᱴᱷᱤᱠ ᱜᱮᱢ ᱪᱟᱞᱟᱣᱟ ᱠᱤᱱᱛᱩ ᱮᱴᱟᱜ ᱠᱩᱡ ᱛᱷᱚᱲᱟ ᱤᱭᱟᱹᱨᱮᱢ ᱛᱟᱦᱮᱱᱠᱷᱟᱱ ᱮᱢᱚᱱ ᱠᱚ ᱪᱟᱞᱟᱣ ᱟᱹᱜᱩᱣᱟᱢᱟ ᱛᱷᱚᱲᱟ ᱟᱹᱰᱤ ᱥᱟᱵᱫᱷᱟᱱ ᱛᱮᱜᱮ ᱛᱟᱦᱮᱱ ᱦᱩᱭᱩᱜᱼᱟ ᱟᱨ ᱪᱟᱞᱟᱣ ᱦᱚᱸ ᱥᱟᱵᱫᱷᱟᱱ ᱛᱮᱜᱮ ᱪᱟᱞᱟᱣ ᱦᱩᱭᱩᱜᱼᱟ ᱴᱷᱤᱠ ᱜᱮᱭᱟ ᱦᱮᱸ ᱦᱮᱸ ᱦᱮᱸ ᱟᱪᱪᱷᱟ ᱦᱩᱸ ᱦᱩᱸ ᱦᱩᱸ ᱦᱩᱸ ᱴᱷᱤᱠ ᱜᱮᱭᱟ ᱧᱮᱞ ᱠᱤᱱ ᱢᱮ ᱡᱮᱢᱚᱱ ᱠᱤᱪᱷᱩ ᱫᱤᱱ ᱢᱚᱫᱽᱫᱷᱮ ᱛᱮ ᱚᱱᱟ ᱜᱮ ᱤᱭᱟᱹᱜᱼᱟ ᱠᱤᱪᱷᱩ ᱫᱤᱱ ᱢᱚᱫᱽᱫᱷᱮᱛᱮ ᱚᱱᱟ ᱜᱟᱹᱰᱤ ᱜᱮ ᱥᱟᱨᱵᱷᱤᱥᱤᱝ ᱠᱟᱛᱮ ᱤᱭᱟᱹᱜᱼᱟ ᱮ ᱦᱟᱹᱡᱩᱜ ᱠᱟᱱᱟ ᱦᱟᱸᱜ ᱨᱮᱰᱤ ᱛᱟᱦᱮᱱ ᱠᱷᱟᱡ ᱛᱟᱞᱦᱮ ᱛᱟᱲᱟᱼᱛᱟᱲᱤ ᱩᱱᱤ ᱦᱚᱸ ᱠᱟᱹᱢᱤ ᱨᱮᱭ ᱞᱟᱜᱟᱣ ᱫᱟᱲᱮᱭᱟᱜ ᱥᱮ ᱫᱩᱲᱩᱵ ᱵᱟᱝ ᱛᱟᱦᱮᱱᱟ ᱟᱭᱢᱟ ᱫᱤᱱ ᱫᱩᱲᱩᱵ ᱱᱟᱛᱚ ᱟᱭᱢᱟ ᱫᱤᱱ ᱥᱟᱨᱵᱷᱤᱥᱤᱝ ᱛᱤᱥᱤᱧ ᱫᱚᱦᱚ ᱦᱚᱴᱚ ᱛᱤᱥᱤᱧ ᱮᱢ ᱦᱚᱴᱚᱣᱟᱠᱟᱫ ᱠᱚᱣᱟ ᱥᱟᱨᱵᱷᱤᱥᱤᱝ ᱮᱠᱷᱚᱱ ᱩᱱᱟᱹᱜ ᱫᱤᱱ ᱫᱚᱦᱚ ᱠᱟᱛᱮ ᱛᱮᱦᱮᱧ ᱜᱟᱯᱟ ᱠᱚ ᱡᱩᱫ ᱥᱟᱹᱛᱮᱫᱟ ᱛᱟᱞᱦᱮ

ᱦᱮᱸ ᱦᱮᱸ ᱦᱮᱸ ᱟᱫᱚ ᱢᱟᱭᱱᱮ ᱫᱚ ᱟᱫᱚ ᱠᱤᱪᱷᱩ ᱫᱤᱱᱤᱧ ᱧᱮᱞ ᱞᱮᱠᱤᱱ ᱜᱮ ᱪᱮᱫ ᱞᱮᱠᱟ ᱢᱟᱭᱱᱮ ᱱᱤᱭᱮ ᱫᱚ ᱚᱥᱩᱵᱤᱫᱟ ᱫᱚ ᱵᱟᱝ ᱦᱩᱭᱩᱜᱼᱟ ᱚᱱᱟ ᱱᱤᱭᱮ ᱫᱚ ᱴᱷᱤᱠ ᱤᱧ ᱵᱮᱵᱚᱥᱛᱟ ᱟᱠᱤᱱᱟ ᱩᱱᱠᱤᱱ ᱦᱚᱸ ᱴᱷᱤᱠ ᱯᱚᱥᱟᱣᱟᱠᱤᱱᱟ ᱚᱥᱩᱵᱤᱫᱟ ᱵᱟᱱᱩᱜᱼᱟ ᱴᱷᱤᱠ ᱢᱟᱭᱱᱮᱧ ᱮᱢᱟᱣᱟᱠᱤᱱᱟ ᱟᱹᱠᱤᱱ ᱠᱩᱥᱤ ᱞᱮᱠᱟ ᱜᱮ ᱮᱢᱟ ᱠᱤᱱᱟᱹ ᱦᱟᱸᱜ ᱠᱤᱪᱷᱩ ᱫᱤᱱᱤᱧ ᱧᱮᱞ ᱞᱮᱠᱤᱱ ᱜᱮ ᱠᱤᱪᱷᱩ ᱡᱟ ᱜᱤᱧ ᱮᱢ ᱦᱟᱛᱟᱲᱟᱠᱤᱱᱟ ᱢᱚᱴᱟᱢᱩᱴᱤ ᱮᱸ ᱟᱫᱚ ᱦᱮᱡ ᱠᱟᱛᱮ ᱦᱟᱸᱜ ᱤᱧ ᱞᱟᱹᱭᱟᱹᱧ ᱞᱟᱥᱴ ᱨᱮᱫᱚ ᱞᱟᱜᱟᱣᱚᱜ ᱜᱮᱭᱟ ᱞᱟᱜᱟᱣ ᱫᱚ ᱡᱩᱫᱤ ᱢᱮᱱᱟᱜ ᱠᱚ ᱠᱷᱟᱡ ᱫᱚ ᱦᱟᱛᱮ ᱨᱮ ᱜᱤᱫᱽᱨᱟᱹ ᱢᱮᱱᱟᱜ ᱠᱚ ᱠᱷᱟᱡ ᱫᱚ ᱛᱟᱞᱦᱮᱢ ᱤᱭᱟᱹ ᱫᱟᱲᱮᱣᱟᱠᱚᱣᱟ ᱞᱟᱹᱭ ᱫᱟᱲᱮᱭᱟᱠᱚᱣᱟ ᱦᱮᱸᱻ ᱦᱮᱸ ᱦᱮᱸ ᱪᱮᱫᱟᱜ ᱵᱟᱝ ᱚᱱᱠᱟᱛᱮᱜᱤ ᱚᱥᱩᱵᱤᱫᱷᱟ ᱵᱟᱱᱩᱜᱼᱟ ᱡᱮᱢᱚᱱ ᱡᱟᱦᱟ ᱞᱮᱠᱟ ᱠᱷᱟᱨᱟᱯ ᱠᱟᱫᱟᱭ ᱟᱭᱢᱟ ᱨᱚᱠᱚᱢ ᱠᱷᱟᱨᱟᱯ ᱦᱩᱭ ᱫᱟᱲᱮᱭᱟᱜ ᱛᱚ ᱨᱟᱥᱛᱟ ᱠᱷᱟᱨᱟᱯ ᱛᱟᱦᱮᱸᱞᱮᱱᱠᱷᱟᱱ ᱟᱭᱢᱟ ᱠᱤᱪᱷᱩ ᱠᱷᱟᱨᱟᱯ ᱦᱩᱭ ᱫᱟᱲᱮᱭᱟᱜᱼᱟ ᱮᱭ ᱠᱟᱨᱚᱱ ᱛᱮ ᱵᱮᱠ ᱠᱟᱛᱮ ᱦᱚᱸ ᱠᱳᱱᱳ ᱚᱥᱩᱵᱤᱛᱟ ᱵᱟᱹᱱᱩᱜᱼᱟ ᱥᱩᱱᱩᱢ ᱛᱷᱚᱲᱟ ᱰᱷᱮᱨᱮᱭ ᱡᱚᱢᱟ ᱪᱤᱠᱟᱭᱟᱢ ᱢᱤᱫᱴᱮᱡ ᱠᱷᱟᱨᱟᱯ ᱦᱩᱸ ᱦᱩᱸ ᱦᱩᱸ ᱴᱟᱭᱤᱢ ᱦᱚᱸ ᱱᱚᱰᱮ ᱟᱭᱢᱟ ᱰᱷᱮᱨ ᱥᱩᱱᱩᱢ ᱦᱚᱸ ᱞᱟᱜᱟᱜ ᱠᱟᱱᱟ ᱟᱨ ᱴᱟᱭᱤᱢ ᱦᱚᱸ ᱞᱟᱜᱟᱜ ᱠᱟᱱᱟ ᱞᱟᱜᱟᱜ ᱠᱟᱱᱟ ᱤᱱᱟᱹᱜᱮ ᱥᱮᱭ ᱜᱟᱹᱰᱤ ᱴᱷᱤᱠ ᱛᱟᱦᱮᱱ ᱠᱟᱱᱟ ᱥᱮ ᱵᱟᱝ ᱦᱟᱱᱠᱟ ᱛᱮ ᱟᱹᱪᱩᱨ ᱠᱟᱛᱮᱢ ᱪᱟᱞᱟᱜ ᱠᱟᱱ ᱨᱮᱦᱚᱸ ᱠᱤᱱᱛᱩ ᱜᱟᱹᱰᱤ ᱛᱚ ᱴᱷᱤᱠ ᱛᱟᱦᱮᱱ ᱠᱟᱱᱟ ᱠᱤᱱᱛᱩ ᱥᱩᱱᱩᱢ ᱢᱟ ᱤᱱᱟᱹᱜ ᱜᱮ ᱠᱷᱚᱨᱪᱟᱜ ᱠᱟᱱ ᱥᱮᱭ ᱤᱭᱟᱹ ᱛᱚ ᱴᱷᱤᱠ ᱜᱟᱹᱰᱤ ᱛᱚ ᱴᱷᱤᱠ ᱛᱟᱦᱮᱱ ᱠᱟᱱᱟ ᱚᱥᱩᱵᱤᱛᱟ ᱵᱟᱹᱱᱩᱜᱼᱟ ᱦᱟᱱᱠᱟᱛᱮᱢ ᱪᱟᱞᱟᱣ ᱫᱟᱲᱮᱭᱟᱜᱼᱟ ᱦᱩᱸ ᱦᱩᱸ ᱦᱩᱸ ᱦᱮᱸ ᱟᱪᱪᱷᱟ ᱟᱪᱷᱟ ᱵᱮᱥ ᱴᱷᱤᱠ ᱜᱮᱭᱟ ᱛᱟᱞᱦᱮ ᱢᱟ ᱦᱮᱸ ᱚᱱᱠᱟ ᱠᱚᱜᱮ ᱩᱥᱟᱹᱨᱟ ᱞᱟᱹᱭᱟᱠᱤᱱ ᱢᱮ ᱟᱨᱮᱢ ᱠᱷᱚᱵᱚᱨᱤᱧᱟᱹ ᱦᱟᱸᱜ ᱴᱷᱤᱠ ᱜᱮᱭᱟ ᱦᱮᱸ ᱴᱷᱤᱠ ᱜᱮᱭᱟ ᱚᱱᱜᱟ ᱫᱚᱦᱚᱭᱫᱤᱧ ᱛᱟᱞᱦᱮ